ᱟᱞᱮ ᱴᱚᱞᱟᱨᱮ ᱢᱤᱫᱴᱟᱹᱝ ᱜᱷᱚᱴᱚᱱᱟ ᱦᱩᱭ ᱞᱮᱱᱟ ᱱᱚᱝᱠᱟᱜᱮ ᱟᱵᱚᱣᱟᱜ ᱟᱹᱨᱤᱪᱟᱹᱞᱤ ᱚᱲᱟᱜ ᱨᱮᱜᱮ ᱟᱫᱚ ᱢᱤᱫᱴᱟᱹᱝ ᱢᱟᱱᱮ ᱦᱩᱰᱤᱧ ᱦᱩᱰᱤᱧ ᱠᱩᱲᱤ ᱜᱤᱫᱟᱹᱨ ᱢᱟᱱᱮ ᱯᱚᱱᱮᱨᱚ ᱥᱟᱞ ᱠᱚᱲᱟ ᱜᱤᱫᱟᱹᱨ ᱛᱷᱚᱲᱟᱥᱟ ᱵᱮᱼᱵᱟᱹᱲᱤᱡ ᱮ ᱠᱟᱹᱢᱤ ᱞᱮᱫ ᱛᱟᱦᱮᱸ ᱠᱟᱱᱟ ᱛᱚ ᱩᱱᱤᱭᱟᱜ ᱟᱪᱟᱨ ᱵᱤᱪᱟᱹᱨ ᱱᱚᱣᱟ ᱟᱠᱷᱲᱟ ᱨᱮ ᱵᱟᱝ ᱛᱚᱯᱟᱜ ᱠᱟᱛᱮ ᱞᱟᱦᱟᱨᱤᱧ ᱞᱟᱹᱭᱠᱮᱫ ᱞᱮᱠᱟ ᱢᱟᱱᱮ ᱫᱤᱠᱩ ᱫᱩᱭᱟᱹᱨ ᱥᱮᱱ ᱦᱩᱭᱮᱱ ᱜᱮᱭᱟ ᱛᱚ ᱚᱱᱠᱟ ᱟᱨᱦᱚᱸ ᱟᱹᱰᱤ ᱟᱹᱰᱤ ᱜᱷᱚᱴᱚᱱᱟ ᱦᱩᱭ ᱟᱠᱟᱱᱟ ᱱᱚᱜᱼᱚᱭ ᱯᱚᱸᱪᱤᱥ ᱥᱟᱞ ᱞᱟᱦᱟᱨᱮ ᱢᱤᱫᱴᱟᱝ ᱠᱩᱲᱤ ᱜᱤᱫᱟᱹᱨ ᱢᱟᱱᱮ ᱫᱷᱩᱵᱤ ᱠᱚᱲᱟᱭ ᱤᱫᱤ ᱠᱟᱛᱮ ᱥᱮᱱ ᱞᱮᱱ ᱛᱟᱦᱮᱸ ᱠᱟᱱᱟ ᱛᱚ ᱩᱱᱤᱭᱟᱜ ᱢᱚᱬᱮ ᱢᱟᱦᱟ ᱵᱷᱤᱪᱟᱹᱨ ᱟᱠᱷᱲᱟ ᱨᱮᱜᱮᱞᱮ ᱫᱚᱦᱚ ᱠᱮᱜᱼᱟ ᱛᱚ ᱩᱱᱤ ᱡᱤᱢᱟᱹ ᱫᱚᱞᱮ ᱡᱤᱢᱟᱹ ᱟᱫᱮᱭᱟ ᱛᱚ ᱩᱱᱤ ᱠᱩᱲᱤ ᱜᱤᱫᱟᱹᱨ ᱵᱟᱭ ᱛᱟᱦᱮᱸ ᱞᱮᱱᱟ ᱱᱚᱝᱠᱟᱜᱮ ᱵᱮᱼᱵᱟᱹᱲᱤᱡ ᱵᱟᱡᱟᱨ ᱨᱮ ᱦᱩᱭ ᱵᱟᱲᱟᱜ ᱠᱟᱱ ᱜᱮᱭᱟ ᱛᱚ ᱱᱚᱸᱰᱮᱱᱟᱜ ᱟᱵᱚᱣᱟᱜ ᱥᱚᱝᱵᱤᱫᱷᱟᱱ ᱤᱫᱤ ᱠᱟᱛᱮ ᱟᱞᱮ ᱫᱚ ᱫᱤᱠᱩ ᱫᱩᱣᱟᱹᱨ ᱫᱚ ᱞᱚᱜᱚᱱ ᱫᱚ ᱵᱟᱝᱞᱮ ᱥᱮᱱ ᱟᱠᱟᱱᱟ ᱛᱚ ᱱᱤᱛᱳᱜ ᱢᱟᱱᱮ ᱱᱚᱜᱼᱚ ᱱᱚᱝᱠᱟ ᱛᱷᱚᱲᱟ ᱵᱮᱥᱤ ᱦᱩᱭᱩᱜ ᱠᱷᱟᱱᱜᱮ ᱫᱤᱠᱩ ᱫᱩᱭᱟᱹᱨ ᱫᱚᱞᱮ ᱫᱟᱹᱲ ᱮᱫᱟ ᱟᱫᱚ ᱪᱮᱫᱞᱮ ᱪᱤᱠᱟᱹᱭᱟ ᱟᱨ ᱵᱟᱝᱠᱷᱟᱱ ᱫᱚ ᱱᱚᱸᱰᱮ ᱴᱚᱞᱟ ᱵᱷᱤᱛᱨᱤ ᱨᱮᱜᱮ ᱟᱞᱮᱫᱚ ᱱᱚᱣᱟ ᱠᱚᱫᱚᱞᱮ ᱪᱟᱵᱟ ᱟᱠᱟᱫᱟ ᱟᱨ ᱚᱱᱠᱟ ᱵᱮᱵᱟᱹᱲᱤᱡ ᱢᱟ ᱵᱟᱝ ᱦᱩᱭ ᱟᱠᱟᱱᱟ ᱟᱵᱚᱣᱟᱜ ᱥᱚᱝᱵᱤᱫᱷᱟᱱ ᱦᱤᱥᱟᱹᱵ ᱛᱮ ᱟᱞᱮᱫᱚ ᱱᱚᱣᱟ ᱛᱟᱞᱟ ᱨᱮᱜᱮ ᱟᱵᱚᱣᱟᱜ ᱥᱚᱢᱟᱡᱽ ᱛᱟᱞᱟ ᱨᱮᱜᱮᱞᱮ ᱪᱟᱵᱟ ᱵᱟᱲᱟ ᱟᱠᱟᱜᱼᱟ ᱛᱷᱚᱲᱟᱜᱟᱱ ᱢᱟᱱᱮ ᱢᱟᱨᱟᱝ ᱢᱟᱨᱟᱝ ᱠᱮᱥ ᱦᱮᱡ ᱮᱱᱠᱷᱟᱱ ᱜᱮ ᱛᱷᱚᱲᱟ ᱫᱤᱠᱩ ᱫᱩᱣᱟᱹᱨ ᱫᱚᱞᱮ ᱪᱟᱞᱟᱜ ᱠᱟᱱᱟ ᱢᱟᱺᱡᱷᱤ ᱯᱟᱨᱜᱟᱱᱟ ᱠᱚ ᱢᱮᱱᱟᱜ ᱠᱚᱣᱟ